ᱦᱮᱸ ᱦᱮᱞᱳ

ᱚᱻ ᱞᱟᱹᱭᱫᱟᱹᱧ ᱮᱠᱷᱚᱱ ᱪᱮᱫ ᱠᱚᱢ ᱪᱮᱫ ᱠᱚ ᱨᱚᱦᱚᱭ ᱜᱟᱱᱚᱜᱛᱮ ᱛᱮᱦᱮᱧ ᱜᱟᱯᱟ ᱦᱮᱸ ᱪᱮᱫ ᱦᱮᱸ ᱤᱭᱟᱹ ᱟᱨ ᱤᱭᱟᱹ ᱦᱩᱲᱩ ᱤᱛᱟᱹ ᱫᱚ ᱛᱟᱦᱚᱞᱮ ᱚᱠᱟ ᱠᱷᱚᱱ ᱟᱹᱜᱩ ᱞᱮᱠᱷᱟᱱ ᱵᱷᱟᱹᱞᱤ ᱚ ᱦᱮᱸ

ᱚ ᱟᱨ ᱤᱧ ᱞᱟᱹᱭ ᱮᱫᱟ ᱮᱢᱱᱤ ᱟᱨ ᱥᱚᱵᱽᱡᱤ ᱨᱮᱭᱟᱜ ᱡᱟᱦᱟᱱᱟᱜ ᱤᱛᱟᱹ ᱠᱚ ᱦᱮᱱᱟᱜᱼᱟ

ᱦᱮᱸ ᱟᱫᱚ ᱱᱮᱛᱟᱨ ᱫᱚ ᱛᱟᱦᱚᱞᱮ ᱚᱱᱟ ᱡᱷᱤᱜᱟᱹ ᱠᱚ ᱠᱚᱫᱚ ᱚᱱᱮ ᱵᱷᱤᱞᱤ ᱠᱟᱛᱮᱫ ᱨᱚᱦᱚᱭ ᱦᱩᱭᱩᱜᱼᱟ ᱛᱚ ᱦᱮᱸ ᱦᱮᱸ ᱫᱟᱜ ᱫᱟᱜ ᱠᱚ ᱵᱟᱭ ᱧᱟᱢ

ᱟᱨ ᱱᱤᱭᱟᱹ ᱡᱷᱤᱜᱟᱹ ᱫᱚ ᱵᱷᱟᱹᱞᱤ ᱤᱭᱟᱹ ᱡᱟᱹᱛ ᱠᱟᱱᱟ ᱛᱚ ᱢᱟᱱᱮ ᱵᱷᱟᱹᱞᱤ ᱦᱮᱸ ᱦᱮᱸ ᱦᱮᱸ ᱟᱨ ᱤᱧ ᱞᱟᱹᱭᱫᱟ ᱵᱮᱜᱟᱲ ᱵᱮᱜᱟᱲ ᱪᱟᱨᱟ ᱠᱚ

ᱦᱮᱸ ᱞᱚᱲᱠᱤ ᱵᱮᱜᱟᱲ

ᱚ ᱛᱟᱦᱚᱞᱮ ᱛᱤᱥ ᱠᱚᱛᱮᱧ ᱪᱟᱞᱟᱜᱼᱟ ᱚᱱᱟ ᱠᱚ ᱟᱹᱜᱩ ᱢᱳᱴᱟᱢᱩᱴᱤ ᱛᱤᱥ ᱤᱧ ᱪᱟᱞᱟᱜᱼᱟ

ᱦᱮᱸ ᱵᱮᱥ ᱛᱟᱦᱚᱞᱮ ᱪᱟᱞᱟᱜ ᱠᱟᱱ ᱥᱚᱯᱛᱟᱦᱚᱧ ᱪᱟᱞᱟᱜᱼᱟ ᱦᱮᱸ ᱵᱮᱥ ᱤᱧ ᱫᱚᱦᱚᱭᱮᱫᱟ ᱛᱟᱦᱚᱞᱮ